ᱦᱮᱸ ᱦᱮᱞᱳ ᱦᱮᱸ ᱢᱮᱱᱟᱜ ᱜᱮᱭᱟ ᱥᱟᱱᱟᱢᱟᱜ ᱜᱮ ᱢᱟᱞᱟ ᱠᱚ ᱪᱩᱲᱤ ᱠᱚ ᱯᱟᱜᱽᱨᱟ ᱠᱚ ᱦᱮᱸ ᱥᱟᱱᱢᱟᱜ ᱜᱮ ᱦᱮᱸ ᱛᱚ ᱦᱤᱡᱩᱜ ᱢᱮ ᱛᱤᱨᱮᱢ ᱦᱤᱡᱩᱜᱼᱟ ᱦᱮᱸ ᱢᱮᱱᱟᱜᱼᱟ ᱛᱤᱨᱮᱢ ᱦᱤᱡᱩᱜᱼᱟ ᱦᱮᱸ ᱢᱮᱱᱟᱜᱼᱟ ᱦᱮᱸ ᱵᱷᱟᱜᱮ ᱵᱷᱟᱜᱮ ᱜᱮ ᱛᱤᱨᱮᱢ ᱦᱤᱡᱩᱜᱼᱟ ᱦᱮᱸ ᱛᱚ ᱦᱤᱡᱩᱜ ᱢᱮᱦᱟᱜ ᱡᱷᱤᱡ ᱜᱮ ᱛᱟᱦᱮᱱᱟ ᱦᱮᱸ ᱛᱚᱲᱟ ᱠᱚ ᱢᱮᱱᱟᱜ ᱜᱮᱭᱟ ᱨᱩᱯᱟᱹ ᱨᱮᱱᱟᱜ ᱦᱚᱸ ᱦᱮᱸ ᱢᱮᱱᱟᱜᱼᱟ ᱦᱮᱸ ᱫᱟᱢ ᱢᱮᱱᱟᱜᱼᱟ ᱡᱮᱢᱚᱱ ᱜᱮᱢ ᱦᱟᱛᱟᱣᱟ ᱚᱱᱠᱟ ᱟᱴᱥᱚ ᱱᱚᱥᱚ ᱦᱟᱱᱛᱮ ᱦᱟᱡᱟᱨ ᱠᱷᱚᱱ ᱦᱚᱸ ᱵᱮᱥᱤ ᱢᱮᱱᱟᱜ ᱠᱟᱫᱟ ᱦᱮᱸ ᱛᱚᱲᱟ ᱨᱮᱱᱟᱜ ᱦᱚᱸ ᱦᱮᱸ ᱚᱱᱟ ᱠᱚᱦᱚᱸ ᱫᱟᱢ ᱡᱮᱢᱚᱱ ᱜᱮᱢ ᱦᱟᱛᱟᱣᱟ ᱚᱱᱠᱟᱜᱮ ᱢᱮᱱᱟᱜ ᱠᱟᱫᱟ ᱦᱟᱡᱟᱨ ᱠᱷᱚᱱ ᱱᱚᱛᱮ ᱦᱚᱸ ᱦᱟᱡᱟᱨ ᱠᱷᱚᱱ ᱪᱮᱛᱟᱱ ᱦᱚᱸ ᱦᱮᱸ ᱯᱟᱜᱽᱨᱟ ᱠᱚᱦᱚᱸ ᱦᱮᱸ ᱢᱮᱱᱟᱜ ᱠᱟᱫᱟ ᱦᱮᱸ ᱚᱱᱟ ᱠᱚᱨᱮᱱᱟᱜ ᱫᱟᱢ ᱦᱚᱸ ᱚᱱᱠᱟᱜᱮ ᱡᱮᱢᱚᱱ ᱮᱢ ᱦᱟᱛᱟᱣᱟ ᱚᱱᱠᱟᱜᱮ ᱨᱩᱯᱟᱹ ᱨᱮᱱᱟᱜ ᱦᱚᱸ ᱢᱮᱱᱟᱜ ᱠᱟᱫᱟ ᱟᱴ ᱱᱚᱥᱚ ᱢᱟᱱᱮ ᱡᱮᱢᱚᱱ ᱯᱟᱜᱽᱨᱟ ᱚᱱᱠᱟᱜᱮ ᱫᱟᱢ ᱦᱮᱸ ᱦᱮᱸ ᱦᱮᱸ ᱚᱱᱟᱠᱚ ᱫᱟᱢ ᱜᱮᱭᱟ ᱢᱟᱱᱮ ᱦᱤᱡᱩᱜ ᱢᱮᱥᱮ ᱦᱟᱸᱜ ᱫᱟᱢ ᱜᱮᱭᱟ ᱚᱱᱟ ᱠᱚᱫᱚ ᱡᱮᱞᱮᱠᱟᱢ ᱠᱩᱥᱤᱭᱟᱜᱼᱟ ᱚᱱᱠᱟ ᱜᱮᱦᱟᱸᱜ ᱫᱟᱢ ᱠᱚᱦᱚᱸ ᱢᱮᱱᱟᱜ ᱠᱟᱫᱟ ᱦᱮᱡ ᱠᱟᱛᱮ ᱜᱮᱦᱟᱸᱜ ᱞᱟᱹᱭ ᱟᱢᱟ ᱦᱮᱸ ᱛᱚ ᱦᱤᱡᱩᱜ ᱢᱮᱦᱟᱜ ᱛᱟᱦᱚᱞᱮ ᱦᱮᱸ ᱦᱮᱸᱛᱚ ᱴᱷᱤᱠ ᱜᱮᱭᱟ ᱛᱚᱵᱮ ᱦᱮᱸ